ᱦᱮᱸ ᱦᱮᱞᱳ ᱡᱚᱦᱟᱨ ᱜᱮ ᱦᱮᱸ ᱤᱧᱫᱚ ᱱᱚᱰᱮ ᱱᱟᱣᱟ ᱢᱟᱺᱡᱷᱤ ᱵᱩᱲᱦᱤ ᱠᱟᱹᱱᱟᱹᱧ ᱟᱢ ᱚᱠᱟ ᱠᱷᱚᱱ ᱮᱢ ᱨᱚᱲᱫᱟ ᱦᱮᱸ ᱟᱪᱪᱷᱟ ᱟᱪᱪᱷᱟ ᱴᱷᱤᱠ ᱜᱮᱭᱟ ᱟᱪᱪᱷᱟ ᱪᱮᱫ ᱠᱷᱚᱵᱚᱨ ᱟᱞᱮ ᱥᱮᱫ ᱞᱮ ᱥᱚᱦᱚᱨᱟᱭᱚᱜᱼᱟ ᱡᱟᱱᱩᱣᱟᱨᱤ ᱵᱟᱨᱚ ᱛᱟᱹᱨᱤᱠᱷ ᱨᱮ ᱟᱨ ᱟᱹᱰᱤ ᱢᱚᱡᱽ ᱟᱹᱰᱤ ᱡᱚᱢ ᱡᱚᱢᱟᱴ ᱜᱮ ᱪᱟᱞᱟᱜᱼᱟ ᱟᱞᱮ ᱥᱮᱫ ᱫᱚ ᱟᱨ ᱟᱯᱮ ᱥᱮᱫ ᱟᱞᱮ ᱥᱮᱫ ᱫᱚ ᱟᱹᱰᱤ ᱛᱮᱫ ᱡᱚᱢ ᱡᱚᱢᱟᱴ ᱚᱱᱮ ᱠᱚ ᱢᱮᱱ ᱟᱠᱟᱫ ᱞᱮᱠᱟ ᱵᱟᱨᱚ ᱵᱚᱪᱷᱚᱨ ᱯᱚᱨᱚᱵᱽ ᱠᱟᱱᱟ ᱥᱚᱦᱚᱨᱟᱭ ᱯᱚᱨᱚᱵᱽ ᱛᱤ ᱵᱟᱝ ᱥᱮᱢ ᱚᱨᱮ ᱡᱟᱸᱝᱜᱟ ᱵᱟᱝᱥᱮᱢ ᱥᱟᱵᱮ ᱦᱟᱹᱛᱤ ᱞᱮᱠᱟ ᱯᱚᱨᱚᱵᱽ ᱫᱚ ᱫᱟᱹᱭᱱᱟ ᱯᱟᱨᱚᱢ ᱪᱟᱞᱟᱜ ᱠᱟᱱ ᱚᱱᱮ ᱚᱱᱠᱟ ᱜᱮ ᱢᱚᱬᱮ ᱟᱞᱮ ᱫᱚ ᱢᱚᱬᱮ ᱫᱤᱱ ᱞᱮ ᱥᱚᱦᱚᱨᱟᱭᱚᱜᱼᱟ ᱟᱹᱰᱤ ᱢᱚᱡᱽ ᱦᱩᱭᱩᱜ ᱛᱟᱞᱮᱭᱟ ᱡᱚᱢ ᱡᱚᱢᱟᱴ ᱞᱮ ᱮᱱᱮᱡᱼᱟ ᱜᱩᱵᱩᱴ ᱜᱩᱵᱩᱴ ᱞᱮ ᱮᱱᱮᱡᱼᱟ ᱜᱳᱴᱟ ᱠᱩᱞᱦᱤ ᱟᱨ ᱟᱯᱮ ᱥᱮᱫ ᱦᱮᱸ ᱦᱮᱸ ᱯᱨᱚᱛᱷᱚᱢ ᱫᱚᱞᱮ ᱩᱢᱟ ᱫᱚᱥᱟᱨ ᱦᱤᱞᱳᱜ ᱫᱚᱞᱮ ᱵᱚᱸᱜᱟᱭᱟ ᱛᱮᱥᱟᱨ ᱦᱤᱞᱳᱜ ᱫᱚᱞᱮ ᱠᱷᱩᱱᱴᱟᱹᱣ ᱠᱚᱣᱟ ᱤᱱᱟᱹ ᱫᱚᱥᱟᱨ ᱦᱤᱞᱳᱜ ᱫᱚ ᱦᱟᱹᱠᱩ ᱠᱟᱴᱠᱚᱢ ᱤᱭᱟᱹ ᱡᱟᱞᱮ ᱤᱱᱟᱹ ᱫᱚᱥᱟᱨ ᱦᱤᱞᱳᱜ ᱫᱚ ᱦᱟᱹᱠᱩ ᱠᱟᱴᱠᱚᱢ ᱤᱱᱟᱹ ᱠᱟᱛᱮᱫ ᱫᱚ ᱢᱟᱹᱫᱟᱹᱭ ᱤᱱᱟᱹ ᱫᱚ ᱮᱱᱛᱮᱫ ᱵᱮᱡᱷᱟ ᱟᱠᱟᱱ ᱛᱟᱞᱮᱭᱟ ᱢᱟᱹᱫᱟᱹᱭ ᱫᱚ ᱦᱮᱸ ᱟᱫᱚ ᱤᱧᱸᱢᱟ ᱢᱤᱫᱴᱮᱱ ᱢᱟᱺᱡᱷᱤ ᱵᱩᱲᱦᱤ ᱠᱟᱹᱱᱟᱹᱧ ᱡᱚᱛᱚᱨᱮᱜᱮᱧ ᱥᱮᱞᱮᱫᱚᱜᱼᱟ ᱥᱮ ᱟᱛᱳ ᱢᱚᱬᱮ ᱦᱚᱲ ᱡᱚᱛᱚ ᱨᱮᱜᱮ ᱠᱚ ᱫᱮᱞᱟ ᱤᱧᱟᱹ ᱦᱮᱸ ᱮᱱᱛᱮᱫ ᱟᱫᱚ ᱟᱯᱮ ᱥᱮᱫ ᱢᱚᱡᱽ ᱜᱮ ᱦᱩᱭᱩᱜᱼᱟ ᱦᱮᱸ ᱦᱮᱸ ᱦᱮᱸ ᱟᱞᱮ ᱥᱮᱫ ᱫᱚ ᱰᱟᱝᱨᱟ ᱠᱚ ᱛᱚᱞ ᱟᱠᱚᱣᱟ ᱠᱷᱩᱱᱴᱟᱹᱣ ᱦᱤᱞᱳᱜ ᱫᱚ ᱥᱩᱱᱩᱢ ᱯᱤᱴᱷᱟᱹ ᱰᱩᱨᱭᱟᱹ ᱵᱩᱜᱤᱛᱮ ᱰᱟᱝᱨᱟ ᱞᱮ ᱠᱷᱩᱱᱴᱟᱹᱣ ᱠᱚᱣᱟ ᱰᱟᱦᱟᱨ ᱨᱮᱞᱮ ᱩᱰᱩᱠ ᱠᱚᱣᱟ ᱥᱩᱱᱩᱢ ᱯᱤᱴᱷᱟᱹ ᱞᱮ ᱟᱸᱠᱟᱣ ᱠᱚᱣᱟ ᱦᱩᱲᱩᱞᱮ ᱛᱚᱞ ᱟᱠᱚᱣᱟ ᱟᱹᱰᱤ ᱨᱟᱹᱥᱠᱟᱹ ᱦᱮᱸ ᱢᱟ ᱛᱚᱵᱮ ᱦᱤᱡᱩᱜ ᱠᱟᱱ ᱵᱚᱪᱷᱚᱨ ᱫᱚ ᱦᱤᱡᱩᱜ ᱯᱮ ᱡᱚᱛᱚ ᱦᱚᱲ ᱦᱮᱸ ᱢᱟ ᱦᱮᱸ